ᱤᱧᱟᱹᱜ ᱦᱩᱫᱤᱥ ᱛᱮᱭ ᱢᱮᱱᱟ ᱢᱟᱨᱟᱝ ᱥᱤᱥᱴᱮᱢ ᱡᱮᱸᱜᱮᱛ ᱵᱤᱨᱫᱟᱹ ᱜᱟᱲᱨᱮ ᱠᱚᱞᱮᱡ ᱠᱚᱨᱮᱜ ᱛᱤᱨᱞᱟᱹ ᱟᱨ ᱟᱹᱛᱩ ᱨᱮᱭᱟᱜ ᱥᱮᱠᱴᱚᱨ ᱨᱮ ᱦᱚᱲ ᱠᱚ ᱞᱟᱹᱜᱤᱫ ᱥᱚᱢᱟᱱ ᱥᱩᱡᱳᱜ ᱥᱩᱵᱤᱫᱷᱟ ᱢᱮᱱᱟᱜ ᱜᱮᱭᱟ ᱠᱤᱱᱛᱩ ᱟᱵᱚ ᱪᱮᱛᱟᱱᱨᱮ ᱫᱤᱠᱩ ᱦᱚᱯᱚᱱ ᱚᱞᱚᱜ ᱯᱟᱲᱦᱟᱜ ᱛᱮᱠᱚ ᱞᱟᱦᱟ ᱜᱮᱭᱟ ᱱᱤᱭᱟᱹ ᱵᱮᱜᱚᱨ ᱨᱟᱡ ᱱᱳᱭᱛᱤᱠ ᱟᱭᱢᱟ ᱠᱟᱨᱚᱱᱛᱮ ᱟᱵᱚ ᱠᱚ ᱫᱤᱠᱩ ᱦᱚᱯᱚᱱ ᱴᱷᱮᱱ ᱚᱱᱟ ᱥᱩᱡᱳᱜ ᱥᱩᱵᱤᱫᱷᱟ ᱵᱚᱱ ᱮᱲᱮ ᱦᱚᱪᱚᱜ ᱠᱟᱱᱟ ᱟᱵᱚ ᱡᱟᱛᱮ ᱫᱤᱠᱩ ᱦᱚᱯᱚᱱ ᱴᱷᱮᱱ ᱱᱤᱭᱟᱹ ᱥᱩᱡᱳᱜ ᱥᱩᱵᱤᱫᱷᱟ ᱵᱟᱵᱚ ᱮᱲᱮ ᱦᱚᱪᱚᱜ ᱚᱱᱟ ᱞᱟᱹᱜᱤᱫ ᱟᱵᱚ ᱚᱞᱚᱜ ᱯᱟᱲᱦᱟᱜ ᱛᱮ ᱞᱟᱦᱟᱜ ᱦᱩᱭᱩᱜ ᱛᱟᱵᱳᱱᱟ